ᱟᱞᱮ ᱴᱚᱴᱷᱟᱨᱮ ᱠᱷᱮᱞ ᱞᱟᱹᱜᱤᱫ ᱥᱴᱮᱰᱤᱭᱟᱢ ᱢᱮᱱᱟᱜ ᱜᱮᱭᱟ ᱡᱟᱦᱟᱸ ᱟᱞᱮ ᱴᱚᱴᱷᱟᱨᱮ ᱨᱟᱡᱽᱡᱚ ᱞᱮᱵᱮᱞ ᱨᱮ ᱯᱷᱩᱴᱵᱚᱞ ᱠᱷᱮᱞ ᱦᱩᱭᱩᱜᱼᱟ ᱚᱱᱟ ᱥᱟᱶᱛᱮ ᱟᱱᱰᱟᱨ ᱱᱟᱭᱤᱱᱴᱤᱱ ᱯᱷᱩᱴᱵᱚᱞ ᱴᱩᱨᱱᱟᱢᱮᱱᱴ ᱨᱮᱭᱟᱜ ᱠᱷᱮᱞ ᱨᱮᱭᱟᱜ ᱥᱩᱡᱩᱠ ᱦᱚᱸ ᱢᱮᱱᱟᱜᱼᱟ